ᱦᱮᱸ ᱦᱮᱞᱳ ᱦᱮᱸᱻ ᱦᱮᱸ ᱧᱟᱢᱚᱜ ᱟᱠᱚ ᱪᱮᱫ ᱞᱮᱠᱟᱱ ᱠᱚ ᱟᱢᱮᱢ ᱦᱟᱛᱟᱣ ᱠᱚᱣᱟ ᱦᱮᱸ ᱦᱮᱸ ᱢᱮᱱᱟᱜ ᱠᱚᱜᱮᱭᱟ ᱢᱟᱨᱟᱝ ᱠᱚᱦᱚᱸ ᱢᱮᱱᱟᱜ ᱠᱚᱣᱟ ᱠᱟᱹᱴᱤᱡ ᱠᱚᱦᱚᱸ ᱢᱮᱱᱟᱜ ᱠᱚᱣᱟ ᱟᱫᱚ ᱪᱮᱫ ᱞᱮᱠᱟᱱ ᱠᱚᱢ ᱦᱟᱛᱟᱣ ᱠᱚᱣᱟ ᱦᱟᱭᱤᱴ ᱛᱤᱱᱟᱹᱜ ᱜᱟᱱ ᱦᱮᱸ ᱛᱤᱱᱟᱹᱜ ᱜᱟᱱ ᱤᱧ ᱞᱟᱹᱭᱟ ᱳᱡᱚᱱ ᱦᱩᱭᱩᱜ ᱟᱠᱚ ᱢᱟᱨᱟᱝ ᱠᱚᱫᱚ ᱯᱚᱧᱪᱟᱥ ᱯᱚᱧᱪᱟᱱᱱᱚ ᱟᱨ ᱩᱱᱠᱩ ᱠᱷᱚᱱ ᱠᱟᱹᱴᱤᱡ ᱞᱟᱹᱴᱩ ᱨᱮ ᱫᱟᱢ ᱠᱟᱹᱥᱤ ᱫᱚ ᱠᱟᱹᱥᱤᱭᱟᱜ ᱫᱟᱢ ᱠᱟᱹᱴᱤᱡ ᱵᱮᱥᱤ ᱜᱮ ᱦᱮᱸ ᱛᱤᱱᱟᱹᱜ ᱜᱟᱱ ᱯᱟᱸᱪ ᱪᱷᱚᱴᱤ ᱜᱟᱱ ᱦᱮᱸ ᱵᱷᱮᱲᱟ ᱦᱚᱸ ᱢᱮᱱᱟᱜ ᱠᱚᱣᱟ ᱠᱟᱹᱥᱤ ᱫᱚ ᱯᱟᱸᱪ ᱪᱷᱚᱴᱤ ᱢᱮᱱᱟᱜ ᱠᱚᱣᱟ ᱟᱨ ᱵᱷᱮᱲᱟ ᱫᱚ ᱵᱮᱥᱤ ᱫᱚ ᱵᱟᱹᱱᱩᱜ ᱠᱚᱣᱟ ᱯᱩᱱᱭᱟᱹ ᱵᱷᱮᱲᱟ ᱦᱟᱸᱜ ᱵᱷᱮᱲᱟ ᱦᱚᱸ ᱛᱤᱱᱟᱹᱜ ᱫᱚᱥ ᱫᱚᱥ ᱦᱟᱡᱟᱨ ᱫᱚᱥ ᱵᱟᱨᱳ ᱦᱟᱡᱟᱨ ᱚ ᱦᱮᱛᱳ ᱟᱫᱚ ᱦᱮᱡ ᱞᱮᱱ ᱢᱮ ᱟᱨ ᱧᱮᱞ ᱠᱚᱞᱮᱢ ᱟᱢ ᱜᱮ ᱧᱮᱞ ᱤᱫᱤ ᱠᱚᱢ ᱛᱟᱨ ᱯᱚᱨᱮ ᱦᱮᱡ ᱠᱟᱛᱮᱫ ᱦᱮᱡ ᱠᱟᱛᱮᱫ ᱜᱮ ᱫᱟᱢ ᱫᱚᱦᱟᱸᱜ ᱤᱧ ᱞᱟᱹᱭᱟᱢᱟ ᱦᱮᱸ ᱟᱢ ᱞᱟᱹᱭ ᱢᱮ ᱛᱤᱥᱮᱢ ᱦᱤᱡᱩᱜᱼᱟ ᱛᱟᱦᱮᱱᱟᱹᱧ ᱚ ᱦᱮᱸ ᱦᱮᱸ ᱛᱟᱦᱮᱱᱟᱹᱧ ᱦᱮᱛᱳ ᱟᱢ ᱦᱤᱡᱩᱜ ᱢᱮ ᱟᱨ ᱩᱱᱠᱩ ᱧᱮᱞ ᱠᱚᱢ ᱧᱮᱞ ᱠᱟᱛᱮᱫ ᱜᱮ ᱫᱟᱢ ᱫᱚᱨ ᱫᱚ ᱦᱩᱭᱩᱜᱼᱟ ᱦᱟᱸᱜ

ᱦᱮᱸ ᱛᱳ ᱯᱷᱳᱱᱟᱢ ᱦᱮᱸ ᱦᱮᱸ